ᱟᱞᱮ ᱫᱚ ᱜᱟᱰᱟ ᱥᱩᱨ ᱚᱲᱟᱜ ᱠᱟᱱ ᱛᱟᱞᱮᱭᱟ ᱛᱚ ᱚᱱᱠᱟ ᱠᱟᱹᱴᱤᱡ ᱠᱟᱹᱴᱤᱡ ᱯᱟᱭᱨᱟ ᱛᱮᱜᱮ ᱯᱟᱭᱨᱟ ᱯᱟᱭᱨᱟ ᱯᱟᱭᱨᱟ ᱛᱮᱜᱮ ᱪᱮᱫ ᱦᱩᱭᱱᱟ ᱨᱳᱡᱞᱮ ᱩᱢᱩᱜ ᱛᱟᱦᱮᱱᱟ ᱟᱨ ᱚᱱᱠᱟᱛᱮ ᱚᱱᱟᱫᱚ ᱠᱟᱹᱴᱤᱡ ᱦᱩᱰᱤᱧ ᱠᱷᱚᱱᱜᱮ ᱪᱮᱫ ᱟᱠᱟᱱᱟ ᱱᱚᱣᱟ ᱠᱚᱫᱚ ᱡᱮᱭᱥᱮ ᱠᱤ ᱯᱚᱱᱮᱨᱚ ᱥᱟᱞᱤᱧ ᱦᱩᱭᱩᱜ ᱠᱟᱱ ᱛᱟᱦᱮᱱᱟ ᱛᱚ ᱩᱱ ᱡᱚᱠᱷᱚᱱ ᱩᱱ ᱡᱚᱠᱷᱚᱱ ᱠᱷᱚᱱᱤᱧ ᱮᱦᱚᱵ ᱟᱠᱟᱫᱟ ᱱᱚᱣᱟ ᱫᱚ ᱢᱟᱱᱮ ᱟᱹᱰᱤ ᱯᱩᱨᱟᱱᱟ ᱯᱟᱭᱨᱟ ᱠᱚᱫᱚᱧ ᱪᱮᱫ ᱪᱟᱵᱟ ᱯᱚᱱᱨᱚ ᱥᱟᱞ ᱠᱷᱚᱱᱤᱧ ᱯᱟᱭᱨᱟᱜ ᱠᱟᱱᱟ ᱱᱚᱣᱟ ᱠᱚᱫᱚ ᱦᱮᱸ ᱥᱮ ᱱᱤᱛᱚᱜ ᱚᱱᱠᱟᱛᱮ ᱯᱟᱭᱨᱟ ᱫᱚ ᱤᱧᱫᱚ ᱤᱧ ᱫᱟᱫᱟ ᱚᱲᱮᱡ ᱪᱮᱫ ᱟᱫᱚ ᱩᱱᱤ ᱥᱚᱸᱜᱮᱞᱤᱧ ᱪᱟᱞᱟᱜ ᱠᱟᱱ ᱛᱟᱦᱮᱱᱟ ᱜᱷᱟᱰᱟ ᱠᱚᱛᱮ ᱩᱱᱤᱜᱮ ᱩᱢᱩᱜ ᱩᱢᱚᱜᱛᱮ ᱛᱟᱦᱚᱞᱮᱧ ᱵᱚᱛᱚᱨᱚᱜ ᱛᱟᱦᱮᱱ ᱫᱟᱜ ᱫᱚ ᱛᱚ ᱩᱱᱤᱜᱮ ᱵᱟᱭ ᱵᱟᱭᱛᱮ ᱤᱭᱟᱹ ᱠᱚᱲᱟ ᱤᱭᱟᱹ ᱫᱤᱭᱟᱜ ᱤᱭᱟᱹ ᱢᱟᱱᱮ ᱞᱟᱡ ᱨᱮ ᱥᱟᱵ ᱠᱤᱱ ᱛᱟᱦᱮᱱᱚᱜ ᱟᱨ ᱚᱱᱠᱟ ᱦᱚᱵᱚᱨ ᱠᱟᱹᱧ ᱛᱟᱦᱮᱱᱚᱜᱼᱟ ᱚᱱᱠᱟ ᱯᱟᱭᱨᱟ ᱯᱟᱭᱨᱟ ᱯᱟᱭᱨᱟᱛᱤᱧ ᱪᱮᱫ ᱟᱠᱟᱱ ᱛᱟᱦᱮᱱᱚᱜ ᱩᱱ ᱡᱚᱠᱷᱟᱜ ᱨᱮ ᱫᱟᱫᱟᱜᱮ ᱪᱮᱫ ᱟᱠᱟᱫᱤᱧᱟᱹ ᱚᱱᱮ ᱥᱳᱢᱚᱞ ᱴᱩᱰᱩ ᱜᱮ ᱛᱟᱦᱮᱸ ᱠᱟᱱᱟᱭ ᱦᱮᱸᱥᱮ ᱛᱚ ᱩᱱᱤᱜᱮ ᱪᱮᱫ ᱟᱠᱟᱫᱤᱧᱟᱹ ᱯᱟᱭᱨᱟ ᱠᱚᱫᱚ ᱛᱚ ᱩᱱᱤ ᱟᱹᱰᱤ ᱫᱷᱟᱱᱮᱵᱟᱫ ᱢᱮᱱᱟᱜᱼᱟ ᱡᱮ ᱯᱟᱭᱨᱟ ᱥᱚᱸᱜᱮ ᱛᱮᱞᱤᱧ ᱪᱟᱞᱟᱜ ᱛᱟᱦᱮᱱᱚᱜ ᱛᱚ ᱪᱮᱫ ᱠᱟᱣᱫᱤᱧᱟᱹ ᱟᱨ ᱱᱤᱛᱳᱜ ᱟᱹᱰᱤ ᱱᱤᱛᱳᱜ ᱫᱚ ᱡᱟᱦᱟᱸ ᱜᱮᱠᱚ ᱵᱟᱝ ᱵᱚᱛᱚᱨᱚᱜᱼᱟ ᱯᱟᱭᱨᱟ ᱵᱟᱰᱟᱭ ᱦᱚᱲ ᱠᱟᱱᱟ ᱪᱮᱫᱦᱚᱸ ᱵᱟᱝᱼᱟ ᱟᱨ ᱡᱟᱦᱟᱸ ᱚᱱᱠᱟᱜᱮ ᱚᱥᱩᱵᱤᱫᱟ ᱥᱩᱵᱤᱫᱟ ᱚᱸᱰᱮ ᱫᱚ ᱟᱵᱚ ᱧᱮᱞᱮ ᱜᱮᱭᱟ ᱵᱟᱧᱪᱟᱣ ᱠᱚᱜᱮᱭᱟᱵᱚᱱ ᱥᱚᱢᱚᱭ ᱠᱚᱨᱮ ᱫᱚ ᱰᱮᱞᱤ ᱫᱚ ᱵᱟᱝ ᱱᱚᱣᱟ ᱦᱚᱸ ᱯᱟᱭᱨᱟᱜ ᱠᱚᱫᱚ ᱵᱮᱥ ᱵᱟᱞᱮ ᱵᱚᱲᱟᱭᱟᱵᱚ ᱰᱩᱵᱩᱡ ᱛᱮᱦᱚᱸ ᱟᱨ ᱯᱟᱭᱨᱟ ᱛᱮᱦᱚᱸ ᱵᱟᱞᱮ ᱵᱟᱲᱟᱭᱟ ᱰᱮᱢ ᱠᱚᱨᱮ ᱠᱷᱟᱫᱟᱱ ᱠᱚᱨᱮ ᱵᱚᱱ ᱫᱚᱱ ᱵᱟᱲᱟ ᱟᱠᱟᱫᱟ ᱵᱚᱱ ᱯᱟᱭᱨᱟ ᱵᱟᱲᱟ ᱠᱟᱱᱟ ᱵᱚ ᱚᱱᱠᱟ ᱛᱮᱜᱮ ᱟᱹᱰᱤ ᱮᱠᱥᱯᱨᱤᱭᱮᱱᱥ ᱢᱮᱱᱟᱜᱼᱟ ᱯᱟᱭᱨᱟᱜ ᱨᱮᱫᱚ